ᱵᱷᱟᱨᱚᱛ ᱨᱮᱫᱚ ᱥᱚᱵ ᱥᱚᱢᱚᱭᱜᱮ ᱞᱚᱞᱚᱜᱮ ᱟᱵᱚᱦᱟᱣᱟ ᱛᱟᱸᱦᱮᱱᱟ ᱛᱳ ᱮᱴᱟᱜ ᱡᱮᱢᱚᱱ ᱫᱟᱨᱡᱤᱞᱤᱝ ᱨᱮᱫᱚ ᱚᱱᱰᱮ ᱫᱚ ᱨᱮᱭᱟᱲ ᱜᱮ ᱵᱷᱟᱨᱚᱛᱨᱮ ᱟᱭᱢᱟ ᱮᱸᱴᱠᱮᱴᱚᱬᱮ ᱠᱟᱹᱢᱤ ᱠᱷᱟᱹᱛᱤᱨᱛᱮ ᱟᱧᱨ ᱱᱚᱝᱠᱟ ᱞᱚᱞᱚ ᱟᱵᱚᱦᱟᱣᱟ ᱛᱟᱸᱦᱮᱱ ᱠᱟᱱᱟ ᱡᱮᱢᱚᱱ ᱠᱚᱞᱠᱟᱨᱠᱷᱟᱱᱟ ᱠᱚ ᱢᱮᱱᱟᱜ ᱠᱟᱫᱟ ᱡᱟᱹᱥᱛᱤ ᱠᱚ ᱵᱮᱱᱟᱣᱫᱟ ᱵᱤᱨ ᱜᱟᱡᱟᱲ ᱥᱟᱯᱷᱟ ᱠᱟᱛᱮᱜ ᱞᱟᱹᱴᱩ ᱞᱟᱹᱴᱩ ᱫᱚᱞᱟᱱ ᱚᱲᱟᱜ ᱠᱚᱠᱚ ᱵᱮᱱᱟᱣᱮᱫᱟ ᱵᱟᱜᱟᱱ ᱠᱚᱠᱚ ᱥᱟᱯᱟ ᱤᱫᱤᱭᱮᱜ ᱠᱟᱱᱛᱮ ᱥᱚᱵ ᱥᱚᱢᱚᱭ ᱞᱚᱞᱚ ᱟᱵᱚᱦᱟᱣᱟ ᱛᱟᱸᱦᱮᱱ ᱠᱟᱱᱟ ᱡᱟ ᱥᱩᱫᱷᱩ ᱵᱷᱟᱨᱚᱛ ᱨᱮᱫᱚ ᱨᱮᱭᱟᱲ ᱫᱤᱱᱜᱮ ᱨᱮᱭᱟᱲ ᱧᱚᱜᱼᱟ ᱟᱨ ᱵᱟᱠᱤ ᱫᱤᱱ ᱫᱚ ᱵᱚᱨᱥᱟᱠᱟᱞ ᱦᱚᱸ ᱴᱷᱤᱠ ᱢᱚᱛᱚ ᱵᱟᱭ ᱫᱟᱜᱟ ᱡᱮᱫᱤᱱᱮ ᱫᱟᱜᱟ ᱥᱮᱫᱤᱱ ᱫᱚ ᱵᱮᱥᱤ ᱠᱚᱨᱮᱭ ᱫᱟᱜᱟ ᱟᱨ ᱠᱷᱟᱡ ᱫᱟᱜ ᱜᱮ ᱠᱚᱢ